ᱦᱮᱸ ᱡᱚᱦᱟᱨ ᱜᱤ ᱰᱟᱠᱛᱟᱨ ᱢᱮᱰᱚᱢ ᱦᱮᱸ ᱦᱮᱸ ᱢᱮᱱᱫᱟᱹᱧᱦᱮᱸ ᱟᱹᱞᱤᱧ ᱵᱚᱞᱯᱩᱨ ᱠᱷᱡᱞᱤᱧ ᱞᱟᱹᱭᱮᱫᱟ ᱦᱮᱸ ᱢᱮᱱᱫᱟᱹᱧ ᱧᱩᱛᱩᱢ ᱫᱚ ᱡᱤᱛᱮᱱ ᱢᱩᱨᱢᱩ ᱦᱮᱸ ᱦᱮᱞᱳ ᱢᱮᱱᱫᱟᱞᱤᱧ ᱡᱤᱛᱮᱱ ᱢᱩᱨᱢᱩ ᱥᱚᱢᱚᱥᱟ ᱫᱚ ᱱᱚᱜᱚᱭ ᱧᱤᱛᱚᱜ ᱧᱮᱞᱚᱜ ᱠᱟᱱᱟ ᱟᱛᱩᱴᱚᱞᱟᱨᱮ ᱟᱵᱩ ᱟᱛᱩᱴᱚᱞᱟ ᱠᱚᱨᱮᱱᱠᱩ ᱟᱹᱰᱤᱜᱟᱱ ᱜᱤᱫᱽᱨᱟᱹ ᱥᱮ ᱥᱟᱱᱟᱢ ᱞᱟᱹᱴᱩ ᱦᱚᱲᱠᱩ ᱨᱩᱣᱟᱹ ᱦᱟᱥᱩᱜ ᱠᱟᱱᱟ ᱛᱚ ᱢᱮᱱᱫᱟᱠᱩ ᱰᱮᱝᱜᱩ ᱥᱮ ᱱᱟᱱᱟᱨᱚᱠᱚᱢ ᱨᱳᱜ ᱱᱚᱜᱚᱭᱡᱮ ᱨᱩᱣᱟᱹ ᱦᱟᱥᱩᱜ ᱠᱟᱱᱟ ᱠᱩ ᱱᱚᱣᱟ ᱤᱫᱤ ᱠᱟᱛᱮᱜ ᱟᱵᱮᱱ ᱪᱮᱫᱵᱮᱱ ᱢᱮᱱᱫᱟ ᱦᱮᱸ ᱟᱵᱮᱱ ᱴᱷᱮᱡ ᱯᱚᱨᱟᱢᱚᱨᱥᱚᱞᱤᱧ ᱦᱟᱛᱟᱣᱟ ᱰᱟᱠᱛᱟᱨ ᱵᱟᱵᱩ ᱦᱮᱸ ᱦᱮᱸ ᱦᱮᱸ ᱦᱮᱸ

ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱡᱟᱦᱟᱱᱟᱜ ᱫᱚ ᱱᱚᱣᱟᱜᱤ ᱠᱷᱩᱵ ᱥᱚᱢᱚᱥᱟ ᱯᱟᱲᱟᱜ ᱠᱟᱱᱟ ᱪᱮᱫᱢᱟᱱᱮ ᱦᱚᱴᱟᱛ ᱦᱚᱴᱟᱛ ᱠᱩ ᱨᱩᱣᱟᱹ ᱦᱟᱥᱩᱜ ᱠᱟᱱᱛᱟᱞᱮᱭᱟ ᱟᱨ ᱴᱚᱞᱟ ᱨᱮᱦᱚᱸ ᱟᱫᱚ ᱱᱚᱣᱟ ᱤᱫᱤᱠᱟᱛᱮᱜᱤ ᱰᱟᱠᱛᱟᱨ ᱵᱟᱹᱵᱩᱴᱷᱮᱱ ᱦᱳᱭ ᱦᱳᱭ ᱦᱮᱸ

ᱦᱮᱸ ᱦᱮᱸ ᱟᱪᱷᱟ ᱟᱪᱷᱟ ᱴᱷᱤᱠᱟᱹᱱ ᱜᱮᱭᱟ ᱟᱹᱰᱤ ᱟᱹᱰᱤ ᱟᱹᱰᱤ ᱱᱟᱯᱟᱭ ᱠᱟᱛᱷᱟ ᱟᱨ ᱟᱞᱮᱛᱚ ᱟᱛᱩ ᱴᱚᱞᱟᱨᱮᱱ ᱦᱚᱲᱛᱚ ᱩᱱᱟᱹᱜ ᱫᱚᱛᱚ ᱵᱟᱞᱮ ᱵᱩᱡᱷᱟᱹᱣᱟ ᱡᱮ ᱚᱠᱟ ᱟᱨ ᱱᱚᱜᱚᱭ ᱦᱮᱸ ᱦᱳᱭ ᱦᱳᱭ ᱟᱨ ᱱᱚᱜᱚᱭ ᱡᱮᱢᱚᱱ ᱰᱮᱞᱤᱵᱷᱟᱨᱤ ᱯᱮᱥᱮᱱᱴ ᱠᱚᱦᱚᱸ ᱵᱤᱵᱷᱤᱱᱚ ᱨᱚᱠᱚᱢ ᱥᱚᱢᱚᱥᱟ ᱦᱩᱭᱩᱜ ᱛᱟᱞᱮᱜᱮᱭᱟ ᱴᱚᱞᱟᱨᱮ ᱢᱟᱱᱮ ᱢᱚᱪᱥᱮᱫ ᱫᱚ ᱵᱟᱞᱮ ᱠᱟᱹᱢᱤᱭᱟᱛᱚ ᱡᱚᱛᱚᱦᱚᱲ ᱡᱟᱦᱟᱸ ᱦᱚᱲᱧᱮᱞᱛᱮ ᱡᱟᱦᱟᱸ ᱠᱩ ᱯᱚᱨᱚᱢ ᱯᱚᱨᱟ ᱚᱱᱟᱜᱮᱞᱮ ᱠᱟᱹᱢᱤ ᱤᱫᱤᱭᱮᱫᱟ ᱛᱚ ᱱᱚᱣᱟ ᱛᱮᱜᱮ ᱵᱟᱥᱮᱡ ᱟᱞᱮᱫᱚ ᱡᱚᱛᱚ ᱫᱤᱠᱫᱤᱭᱮ ᱟᱹᱰᱤ ᱟᱴᱞᱮ ᱥᱟᱯᱲᱟᱣ ᱟᱠᱟᱱᱟ ᱵᱮᱥ ᱟᱹᱰᱤᱜᱟᱱᱜᱤ ᱦᱳᱭ ᱦᱳᱭ ᱦᱳᱭ ᱦᱳᱭ ᱟᱪᱷᱟ ᱟᱪᱷᱟ ᱵᱮᱥ ᱚᱱᱟᱜᱤᱧ ᱠᱷᱚᱡᱚᱜ ᱠᱟᱱᱟ ᱥᱚᱨᱠᱟᱨ ᱛᱚᱨᱚᱯᱷ ᱠᱷᱚᱡ ᱪᱮᱫᱞᱮ ᱧᱟᱢᱟ ᱵᱟᱝ ᱵᱟᱝ ᱴᱷᱤᱠᱟᱹᱱ ᱜᱮᱭᱟ ᱛᱟᱦᱚᱞᱮ ᱟᱭᱢᱟ ᱟᱭᱢᱟ ᱥᱟᱨᱦᱟᱣ ᱥᱚᱨᱠᱟᱨᱟᱜ ᱡᱟᱦᱟᱸ ᱥᱠᱤᱢ ᱠᱩ ᱚᱱᱟᱠᱩ ᱧᱮᱞ ᱦᱩᱭᱩᱜ ᱟ ᱱᱚᱣᱟᱠᱩᱜᱤ ᱵᱟᱲᱟᱭ ᱵᱟᱝᱛᱟᱦᱮᱸ ᱠᱟᱱᱛᱟᱞᱮᱭᱟ ᱟᱭᱢᱟ ᱟᱭᱢᱟ ᱥᱟᱨᱦᱟᱣ ᱰᱟᱠᱛᱟᱨ ᱵᱟᱹᱵᱩ ᱴᱷᱤᱠᱜᱮᱭᱟ ᱢᱟᱛᱟᱦᱚᱞᱮ ᱡᱚᱦᱟᱨᱜᱤ